ᱦᱮᱞᱳ ᱤᱧ ᱟᱢᱟᱜ ᱨᱮᱥᱴᱩᱨᱮᱱᱴ ᱨᱮ ᱫᱟᱠᱟ ᱚᱰᱟᱨ ᱛᱟᱦᱮᱸ ᱠᱟᱱᱟ ᱛᱟᱦᱮᱱᱚᱜ ᱟᱞᱮ ᱱᱚᱰᱮ ᱠᱮᱢᱯ ᱨᱮ ᱦᱮᱱᱟᱜ ᱞᱮᱭᱟ ᱛᱚ ᱯᱮᱞᱟᱥᱴᱤᱠ ᱛᱮᱦᱟᱸᱜ ᱫᱟᱠᱟᱢ ᱟᱹᱜᱩ ᱟᱹᱧᱟᱹ ᱛᱚ ᱚᱱᱟ ᱫᱚ ᱟᱞᱮ ᱪᱮᱫ ᱛᱮᱞᱮ ᱡᱚᱢᱟ ᱟᱨ ᱱᱚᱰᱮ ᱥᱩᱨ ᱥᱟᱺᱜᱤᱧ ᱨᱮ ᱚᱲᱟᱜ ᱠᱚᱦᱚᱸ ᱵᱟᱹᱪᱩᱜ ᱟᱹᱱᱤᱡ ᱛᱚ ᱚᱱᱟ ᱠᱷᱟᱹᱛᱤᱨ ᱛᱮ ᱟᱢ ᱪᱟᱢᱚᱪᱮᱢ ᱟᱹᱜᱩ ᱛᱚᱨᱟ ᱟᱞᱮᱭᱟᱢ ᱟᱨ ᱟᱞᱮ ᱫᱚ ᱱᱚᱰᱮ ᱠᱚᱢ ᱥᱮ ᱠᱚᱢ ᱵᱤᱥ ᱦᱚᱲ ᱜᱟᱱ ᱞᱮ ᱦᱩᱭᱩᱜᱼᱟ ᱟᱨ ᱚᱱᱟ ᱥᱟᱶᱛᱮ ᱵᱟᱨᱭᱟ ᱫᱟᱜ ᱵᱚᱛᱚᱞ ᱟᱹᱜᱩ ᱛᱟᱨᱟᱭ ᱢᱮ ᱟᱨ ᱦᱩᱭ ᱫᱟᱲᱮᱭᱟᱜ ᱠᱷᱟᱱ ᱵᱩᱞᱩᱝ ᱠᱚᱦᱚᱸ ᱥᱟᱵ ᱛᱟᱨᱟ ᱠᱟᱜᱢᱮ ᱪᱤᱠᱟᱹᱛᱮ ᱱᱚᱰᱮᱢᱟ ᱟᱞᱮ ᱫᱚ ᱪᱮᱫ ᱦᱚᱸ ᱵᱟᱹᱪᱩᱜ ᱟᱹᱱᱤᱡ ᱟᱞᱮ ᱥᱩᱨ ᱨᱮ ᱫᱷᱤᱨᱤ ᱫᱟᱨᱮ ᱠᱚᱜᱮ ᱦᱮᱱᱟᱜᱼᱟ ᱚᱠᱚᱭ ᱱᱟᱦᱟᱜ ᱞᱮ ᱠᱚᱭᱮᱭᱟ ᱟᱫᱚ ᱟᱢ ᱜᱮ ᱟᱹᱜᱩ ᱛᱚᱨᱟᱭ ᱢᱮ ᱟᱨ ᱡᱟᱦᱟᱸ ᱛᱤᱱᱟᱹᱜ ᱜᱮ ᱱᱚᱣᱟ ᱨᱮᱭᱟᱜ ᱠᱷᱚᱨᱪᱟ ᱦᱩᱭᱩᱜᱼᱟ ᱚᱱᱟ ᱫᱚ ᱚᱱᱟ ᱥᱟᱶ ᱛᱮᱜᱮ ᱟᱹᱜᱩ ᱛᱚᱨᱟ ᱟᱞᱮᱢᱮ ᱟᱨ ᱡᱮᱢᱚᱱ ᱪᱮᱫ ᱦᱚᱸ ᱟᱞᱮᱭᱟ ᱮᱸᱴᱠᱮᱴᱚᱬᱮ ᱟᱞᱚ ᱦᱩᱭᱩᱜᱢᱟ ᱱᱚᱰᱮ ᱥᱟᱦᱟᱨᱮ ᱦᱮᱱᱟᱜ ᱞᱮᱭᱟ ᱟᱛᱳ ᱠᱷᱚᱱᱟᱜ ᱛᱚ ᱟᱹᱜᱩᱣᱟᱞᱮᱢᱮ ᱟᱨ ᱡᱮᱢᱚᱱ ᱟᱞᱚ ᱞᱮ ᱠᱚᱥᱴᱚᱜᱢᱟ ᱟᱨ ᱟᱞᱮᱭᱟᱜ ᱡᱟᱦᱟᱸ ᱛᱤᱱᱟᱹᱜ ᱜᱮ ᱡᱚᱢᱼᱧᱩ ᱠᱚ ᱛᱟᱞᱮ ᱵᱮᱥ ᱛᱮᱜᱮ ᱯᱩᱨᱟᱹᱣ ᱠᱚᱜᱼᱢᱟ